ᱦᱳᱭ ᱤᱧᱟᱹᱜ ᱜᱩᱜᱳᱞ ᱪᱤᱛᱟᱹᱨ ᱨᱮ ᱯᱷᱚᱴᱳ ᱛᱮᱧ ᱢᱮᱱᱟᱜᱼᱟ ᱠᱤᱭᱩᱠᱤ ᱤᱧ ᱤᱱᱥᱴᱟᱜᱨᱟᱢ ᱯᱷᱮᱥᱵᱩᱠᱤᱧ ᱪᱟᱹᱞᱩᱭᱟ ᱟᱨ ᱚᱸᱰᱮ ᱤᱧᱟᱹᱜ ᱟᱹᱰᱤᱜᱟᱱ ᱪᱤᱛᱟᱹᱨ ᱛᱤᱧ ᱢᱮᱱᱟᱜᱼᱟ ᱠᱤᱭᱩᱠᱤ ᱚᱱᱟᱛᱮ ᱦᱚᱲ ᱦᱚᱸᱠᱚ ᱴᱷᱤᱠᱟᱹᱧᱟ ᱵᱟᱰᱟᱭ ᱫᱟᱲᱮᱭᱟᱹᱧᱟ ᱠᱚ ᱠᱤ ᱱᱩᱭ ᱯᱷᱟᱞᱱᱟ ᱠᱟᱱᱟᱭ ᱟᱨ ᱱᱚᱣᱟ ᱪᱤᱛᱟᱹᱨ ᱰᱟᱞᱟᱣ ᱠᱟᱛᱮᱫ ᱦᱚᱸ ᱴᱷᱤᱠ ᱫᱚ ᱴᱷᱤᱠ ᱜᱮᱭᱟ ᱟᱨ ᱵᱟᱹᱲᱤᱡ ᱦᱚᱸ ᱵᱟᱹᱲᱤᱡ ᱜᱮᱭᱟ ᱠᱤᱭᱩᱠᱤ ᱱᱚᱣᱟ ᱡᱩᱜᱽ ᱨᱮ ᱟᱹᱰᱤᱜᱟᱱ ᱦᱚᱲ ᱢᱮᱱᱟᱜ ᱠᱚᱣᱟ ᱡᱟᱦᱟᱸ ᱱᱚᱣᱟ ᱛᱮ ᱜᱚᱞᱚᱛ ᱦᱚᱸᱠᱚ ᱠᱟᱹᱢᱤ ᱫᱟᱲᱮᱭᱟᱜᱼᱟ ᱞᱮᱠᱤᱱ ᱟᱵᱚ ᱦᱚᱲ ᱯᱮᱦᱪᱟᱱ ᱞᱟᱹᱜᱤᱫᱼᱛᱮ ᱦᱚᱲ ᱡᱚᱴᱟᱣ ᱞᱟᱹᱜᱤᱫᱼᱛᱮ ᱯᱷᱚᱴᱳ ᱠᱚᱵᱚᱱ ᱰᱟᱞᱟᱣᱮᱫ ᱜᱮᱭᱟ ᱟᱨ ᱥᱮᱯᱷᱴᱤ ᱦᱚᱸ ᱢᱮᱱᱟᱜ ᱫᱚ ᱢᱮᱱᱟᱜ ᱜᱮᱭᱟ